ᱱᱚᱜ ᱚᱭ ᱟᱜᱨᱚᱯ ᱤᱧ ᱦᱚᱨᱚᱜ ᱟᱠᱟᱫ ᱱᱚᱶᱟ ᱟᱜᱨᱚᱯ ᱫᱚ ᱨᱚᱝ ᱠᱚᱸᱦᱚ ᱢᱚᱸᱡᱽ ᱜᱮᱭᱟ ᱟᱨ ᱦᱚᱨᱚᱜ ᱞᱟᱹᱜᱤᱫ ᱦᱚᱸ ᱢᱚᱸᱡᱽ ᱜᱮᱭᱟ

ᱫᱟᱢ ᱛᱩᱞᱚᱱᱟ ᱫᱚ ᱠᱷᱩᱵ ᱟᱸᱴ ᱡᱟᱹᱥᱛᱤ ᱫᱟᱢ ᱫᱚ ᱵᱟᱠᱚ ᱦᱟᱛᱟᱣ ᱟᱠᱟᱫ ᱛᱤᱧᱟᱹ ᱡᱚᱛᱚ ᱠᱤᱪᱷᱩ ᱴᱷᱤᱠ ᱜᱮᱭᱟ ᱮᱴᱟᱜ ᱨᱚᱝ ᱠᱚ ᱞᱟᱜᱟᱣ ᱞᱮᱱ ᱠᱷᱟᱱ ᱥᱟᱵᱚᱱ ᱞᱮᱠᱷᱟᱱ ᱜᱮ ᱟᱹᱰᱤ ᱩᱥᱟᱹᱨᱟ ᱥᱟᱯᱷᱟᱜᱼᱟ ᱪᱮᱫᱟᱜ ᱥᱮ ᱴᱮᱨᱤᱠᱚᱴ ᱠᱟᱱᱟ ᱛᱚ

ᱥᱤᱛᱩᱝ ᱫᱤᱱ ᱚᱠᱛᱚ ᱨᱮᱫᱚ ᱟᱹᱰᱤ ᱟᱸᱴ ᱫᱷᱤᱯᱟᱹᱜᱼᱟ ᱟᱨ ᱞᱚᱞᱚᱣᱟ ᱚᱱᱟ ᱞᱟᱹᱜᱤᱫ ᱫᱚ ᱛᱷᱚᱲᱟ ᱢᱩᱥᱠᱤᱞ ᱜᱮᱭᱟ